ᱤᱧ ᱠᱩᱥᱤᱭᱟᱜ ᱯᱟᱭᱨᱟᱜ ᱴᱷᱟᱶ ᱫᱚ ᱦᱩᱭᱩᱜ ᱠᱟᱱᱟ ᱯᱩᱠᱷᱨᱤ ᱦᱚᱯᱚᱱ ᱠᱚᱱᱜᱮ ᱚᱸᱰᱮ ᱜᱤᱧ ᱯᱟᱭᱨᱟᱜᱼᱟ ᱚᱸᱰᱮ ᱜᱮᱠᱚ ᱥᱮᱬᱟ ᱦᱚᱪᱚ ᱟᱠᱟᱫᱤᱧᱟᱹ ᱟᱨ ᱤᱧᱤᱧ ᱢᱚᱱᱮᱭᱟ ᱡᱷᱚᱛᱚ ᱦᱚᱲᱟᱜ ᱜᱮ ᱯᱟᱭᱨᱟᱜ ᱥᱮᱬᱟ ᱫᱚᱨᱠᱟᱨ ᱠᱟᱱᱟ ᱟᱨ ᱟᱞᱮ ᱱᱚᱛᱮ ᱫᱚ ᱥᱚᱢᱩᱫᱨᱚ ᱟᱲᱮ ᱵᱟ ᱯᱳᱞ ᱵᱟ ᱫᱟᱨᱦᱟ ᱚᱱᱟ ᱠᱚᱫᱚ ᱵᱟᱹᱱᱩᱜᱼᱟ ᱟᱨ ᱜᱟᱰᱟ ᱦᱚᱸ ᱟᱹᱰᱤ ᱥᱟᱺᱜᱤᱧ ᱜᱮᱭᱟ ᱟᱞᱮ ᱥᱮᱡ ᱱᱚᱸᱰᱮ ᱫᱚ ᱢᱮᱱᱟᱜᱼᱟ ᱵᱟᱸᱫ ᱜᱟᱹᱰᱭᱟᱹ ᱯᱩᱠᱷᱨᱤ ᱚᱱᱟ ᱠᱚ